ᱱᱟᱣᱟ ᱨᱮᱥᱤᱯᱤ ᱵᱟᱲᱟᱭ ᱞᱟᱹᱜᱤᱫ ᱛᱮ ᱤᱧ ᱟᱭᱢᱟ ᱞᱮᱠᱟᱱ ᱴᱤᱵᱷᱤ ᱥᱳ ᱥᱮ ᱤᱭᱩᱴᱩᱵ ᱵᱷᱤᱰᱤᱭᱳ ᱠᱚᱦᱚᱧ ᱧᱮᱞ ᱜᱮᱭᱟ ᱪᱮᱫᱟᱜ ᱥᱮ ᱡᱟᱦᱟᱸ ᱨᱮᱥᱤᱯᱤ ᱠᱚ ᱵᱮᱱᱟᱣ ᱫᱚ ᱚᱱᱟ ᱨᱮᱥᱤᱯᱤ ᱨᱮ ᱪᱮᱫ ᱪᱮᱫ ᱥᱟᱢᱟᱱᱚᱢ ᱠᱚ ᱞᱟᱹᱠᱛᱤᱜᱼᱟ ᱚᱱᱟ ᱠᱩᱧ ᱧᱮᱞᱛᱮ ᱵᱟᱲᱟᱭ ᱫᱟᱲᱮᱭᱟᱜ ᱤᱧ ᱚᱱᱟᱛᱮ ᱴᱤᱵᱷᱤ ᱥᱳ ᱥᱮ ᱤᱭᱩᱴᱩᱵ ᱵᱷᱤᱰᱤᱭᱳ ᱠᱚᱫᱚ ᱧᱮᱞ ᱜᱮᱭᱟ